ᱟᱞᱮ ᱯᱩᱨᱩᱞᱤᱭᱟᱹ ᱦᱚᱱᱚᱛ ᱨᱮ ᱠᱤᱪᱷᱩ ᱧᱩᱛᱩᱢᱟᱱ ᱞᱮᱱᱰᱢᱟᱨᱠ ᱢᱮᱱᱟᱜᱼᱟ ᱡᱮᱢᱚᱱ ᱟᱡᱳᱫᱤᱭᱟᱹ ᱵᱩᱨᱩ ᱡᱚᱭ ᱪᱚᱱᱰᱤ ᱵᱩᱨᱩ ᱯᱟᱧᱪᱮᱛ ᱵᱩᱨᱩ ᱟᱨᱚ ᱚᱱᱮᱠ ᱠᱤᱪᱷᱩ ᱤᱭᱩᱱᱤᱵᱷᱟᱨᱥᱤᱴᱤ ᱠᱚᱞᱮᱡᱽ ᱢᱮᱱᱟᱜᱼᱟ ᱯᱩᱨᱩᱞᱤᱭᱟᱹ ᱨᱮ ᱡᱮᱢᱚᱱ ᱥᱤᱫᱩᱼᱠᱟᱹᱱᱩ ᱠᱚᱞᱮᱡᱽ ᱚᱞᱪᱤᱠᱤ ᱢᱤᱥᱚᱱ ᱟᱭᱢᱟ ᱟᱭᱢᱟ ᱢᱮᱱᱟᱜ ᱜᱮᱭᱟ ᱡᱚᱛᱚᱜᱮ ᱟᱨ ᱟᱡᱳᱫᱤᱭᱟᱹ ᱵᱩᱨᱩ ᱫᱚ ᱥᱟᱱᱟᱢ ᱦᱚᱲ ᱜᱮᱠᱚ ᱥᱮᱱᱚᱜ ᱛᱟᱦᱮᱱᱟ ᱡᱚᱛᱚ ᱦᱚᱲᱟᱜ ᱜᱮ ᱦᱚᱸᱠ ᱟᱹᱭᱫᱟᱹᱨ ᱢᱮᱱᱟᱜᱼᱟ ᱡᱮᱢᱚᱱ ᱦᱟᱲᱟᱢ ᱵᱩᱲᱦᱤ ᱜᱤᱫᱽᱨᱟᱹ ᱠᱚ ᱥᱟᱱᱟᱢ ᱜᱮᱠᱚ ᱪᱟᱞᱟᱜ ᱛᱟᱦᱮᱱᱟ ᱟᱡᱳᱫᱤᱭᱟᱹ ᱵᱩᱨᱩ ᱨᱮ ᱚᱱᱠᱟ ᱯᱚᱨᱚᱵᱽ ᱦᱩᱭᱩᱜ ᱛᱟᱦᱮᱱᱟ ᱢᱮᱞᱟ ᱦᱩᱭᱩᱜ ᱛᱟᱦᱮᱱᱟ ᱛᱚᱠᱷᱚᱱ ᱦᱚᱸᱠᱚ ᱪᱟᱞᱟᱜᱼᱟ ᱟᱨ ᱯᱟᱧᱪᱮᱛ ᱵᱩᱨᱩ ᱨᱮᱦᱚᱸ ᱦᱩᱭᱩᱜ ᱛᱟᱦᱮᱱᱟ ᱯᱚᱨᱚᱵᱽ ᱠᱚ ᱯᱩᱡᱟᱹ ᱠᱚ ᱛᱚᱠᱷᱚᱱ ᱥᱟᱱᱟᱢ ᱦᱚᱲ ᱜᱮᱠᱚ ᱪᱟᱞᱟᱜ ᱛᱟᱦᱮᱱᱟ ᱡᱷᱚᱛᱚ ᱦᱚᱲ ᱜᱮᱠᱚ ᱥᱮᱱ ᱫᱟᱲᱮᱭᱟᱜᱼᱟ ᱟᱨ ᱟᱡᱳᱫᱤᱭᱟᱹ ᱵᱩᱨᱩ ᱨᱮ ᱟᱭᱢᱟ ᱞᱮᱠᱟᱱᱜᱮ ᱛᱟᱦᱮᱱ ᱡᱟᱭᱜᱟ ᱨᱤᱥᱚᱨᱴ ᱠᱚᱠᱚ ᱵᱮᱱᱟᱣ ᱠᱟᱫᱟ ᱚᱸᱰᱮ ᱦᱚᱸ ᱦᱚᱲᱠᱚ ᱛᱟᱦᱮᱱᱟ ᱟᱨ ᱡᱚᱫᱤ ᱡᱟᱦᱟᱭᱟᱸᱜ ᱯᱮᱲᱟ ᱚᱲᱟᱜ ᱠᱚ ᱛᱟᱦᱮᱱᱟ ᱛᱳ ᱚᱸᱰᱮ ᱠᱚ ᱛᱟᱦᱮᱱᱟ ᱟᱨ ᱯᱟᱧᱪᱮᱛ ᱵᱩᱨᱩ ᱨᱮᱦᱚᱸ ᱚᱱᱠᱟᱜᱮ ᱛᱟᱦᱮᱱ ᱡᱟᱭᱜᱟ ᱠᱚ ᱵᱮᱱᱟᱣ ᱟᱠᱟᱫᱼᱟ ᱚᱸᱰᱮ ᱦᱚᱸᱠᱚ ᱛᱟᱦᱮᱸ ᱫᱟᱲᱮᱭᱟᱜᱼᱟ ᱡᱟᱦᱟᱸᱭ ᱥᱩᱨ ᱥᱟᱺᱜᱤᱧ ᱠᱷᱚᱱ ᱦᱚᱲᱠᱚ ᱛᱟᱦᱮᱱᱟ ᱛᱳ ᱚᱸᱰᱮ ᱠᱚ ᱛᱟᱦᱮᱱᱟ ᱛᱚ ᱡᱟᱦᱟᱸᱭ ᱨᱮᱱ ᱡᱩᱫᱤ ᱯᱮᱲᱟ ᱠᱚ ᱵᱟᱠᱚ ᱛᱟᱦᱮᱱᱟ ᱛᱳ ᱩᱱᱠᱩᱫᱚ ᱚᱸᱰᱮ ᱛᱟᱦᱮᱱ ᱡᱟᱭᱜᱟ ᱠᱚ ᱵᱮᱱᱟᱣ ᱟᱠᱟᱫᱼᱟ ᱚᱸᱰᱮ ᱠᱚ ᱛᱟᱦᱮᱱᱟ